ᱟᱹᱞᱤᱧ ᱫᱚ ᱵᱚᱸᱜᱟᱣᱟᱜ ᱢᱩᱴᱷᱟᱹᱱ ᱫᱚ ᱵᱟᱹᱞᱤᱧ ᱵᱮᱱᱟᱣ ᱠᱟᱜᱼᱟ ᱟᱹᱞᱤᱧ ᱫᱚ ᱡᱟᱦᱟᱸ ᱨᱮᱞᱤᱧ ᱵᱚᱸᱜᱟᱭᱟ ᱚᱸᱰᱮ ᱟᱫᱚ ᱠᱷᱚᱸᱰ ᱞᱤᱧ ᱵᱮᱱᱟᱣᱟ ᱟᱨ ᱚᱱᱟ ᱠᱷᱚᱸᱰ ᱨᱮᱜᱮ ᱟᱹᱞᱤᱧᱞᱤᱧ ᱵᱚᱸᱜᱟᱭᱟ ᱟᱨ ᱚᱸᱰᱮᱜᱮ ᱡᱟᱦᱟᱸ ᱛᱤᱱᱟᱹᱜ ᱵᱚᱸᱜᱟ ᱢᱮᱱᱟᱜᱼᱟ ᱟᱹᱞᱤᱧ ᱫᱚᱞᱤᱧ ᱠᱷᱚᱸᱰ ᱨᱮᱜᱮᱞᱤᱧ ᱵᱚᱸᱜᱟᱭᱟ ᱡᱮᱢᱚᱱ ᱟᱹᱞᱤᱧ ᱥᱟᱨᱱᱟ ᱫᱷᱚᱨᱚᱢ ᱠᱟᱱᱟᱞᱤᱧ ᱡᱮᱢᱚᱱ ᱥᱟᱨᱱᱟ ᱫᱷᱚᱨᱚᱢ ᱨᱮᱭᱟᱜ ᱦᱚᱸ ᱚᱱᱠᱟᱜᱮ ᱟᱹᱞᱤᱧ ᱟᱸᱫᱟᱠ ᱛᱮᱞᱤᱧ ᱵᱮᱱᱟᱣᱟ ᱚᱸᱰᱮᱜᱮ ᱚᱸᱰᱮᱜᱮ ᱟᱹᱞᱤᱧᱞᱤᱧ ᱵᱚᱸᱜᱟᱭᱟᱞᱤᱧ ᱵᱟᱝᱠᱷᱟᱡ ᱟᱭᱢᱟ ᱜᱚᱴᱟᱝ ᱟᱜ ᱚᱸᱰᱮ ᱜᱮᱞᱤᱧ ᱵᱚᱸᱜᱟᱭᱟ ᱟᱨᱦᱚᱸ ᱡᱮᱢᱚᱱ ᱯᱚᱨᱚᱵᱽ ᱠᱚᱨᱮ ᱦᱩᱭᱱᱟ ᱯᱚᱨᱚᱵᱽ ᱨᱮᱦᱚᱸᱜᱮ ᱟᱹᱞᱤᱧ ᱚᱲᱟᱜ ᱨᱮᱜᱮ ᱡᱮᱢᱚᱱ ᱜᱮᱡ ᱜᱩᱨᱤᱡ ᱠᱟᱛᱮᱫ ᱚᱱᱟ ᱪᱮᱛᱟᱱ ᱨᱮ ᱫᱩᱲᱩᱵ ᱠᱟᱛᱮᱫ ᱟᱹᱞᱤᱧᱞᱤᱧ ᱵᱚᱸᱜᱟᱭᱟ ᱵᱟᱝ